ᱦᱮᱞᱳ ᱟᱢᱠᱤ ᱜᱟᱹᱰᱤ ᱮᱡᱮᱱᱥᱤᱢ ᱞᱟᱹᱭᱫᱟ ᱤᱧ ᱥᱤᱞᱫᱟᱹ ᱠᱷᱚᱱᱤᱧ ᱞᱟᱹᱭᱮᱫ ᱛᱟᱦᱮᱸᱜᱼᱟ ᱡᱟᱦᱟᱸ ᱜᱟᱹᱰᱤ ᱟᱢᱟᱜ ᱞᱮ ᱵᱷᱟᱲᱟ ᱞᱮᱫᱟ ᱫᱟᱬᱟᱱ ᱪᱟᱞᱟᱜ ᱞᱟᱹᱜᱤᱫ ᱥᱤᱞᱫᱟᱹ ᱠᱷᱚᱱᱞᱮ ᱪᱟᱞᱟᱜᱼᱟ ᱥᱟᱺᱜᱤᱧ ᱛᱮ ᱫᱟᱬᱟᱱ ᱚᱱᱟ ᱜᱟᱹᱰᱤ ᱛᱮᱦᱮᱧ ᱪᱷᱚᱴᱟᱨᱮ ᱴᱟᱭᱤᱢ ᱮᱢ ᱦᱩᱭ ᱞᱮᱱᱟ ᱥᱮᱛᱟᱜ ᱪᱷᱚᱴᱟ ᱛᱮᱦᱤᱧ ᱵᱟᱝ ᱦᱮᱡ ᱞᱮᱱᱟ ᱱᱤᱛ ᱥᱟᱬᱮ ᱟᱴ ᱵᱟᱡᱟᱜ ᱠᱟᱱᱟ ᱢᱮᱱᱠᱷᱟᱱ ᱟᱹᱰᱤ ᱵᱤᱞᱚᱢ ᱮᱱᱟ ᱚᱱᱟᱛᱮ ᱛᱮᱦᱤᱧ ᱫᱟᱬᱟᱱ ᱪᱟᱞᱟᱜ ᱦᱚᱸ ᱠᱮᱱᱥᱮᱞᱱᱟ ᱟᱨ ᱛᱮᱦᱤᱧ ᱜᱟᱹᱰᱤ ᱦᱚᱸ ᱠᱮᱱᱥᱮᱞ ᱮᱱᱟ ᱛᱮᱦᱮᱧ ᱫᱚ ᱵᱟᱝᱞᱮ ᱫᱚᱨᱠᱟᱨᱟᱜ ᱠᱟᱱᱟ ᱜᱟᱹᱰᱤ